ᱦᱮᱞᱳ ᱚᱠᱚᱭ ᱚ ᱦᱳᱭ ᱢᱮᱱᱢᱮ ᱚᱫᱷᱮᱠᱫᱚ ᱯᱟᱲᱟᱣ ᱞᱮᱱᱟ ᱡᱮ ᱱᱚᱜᱼᱚᱭ ᱡᱮ ᱥᱟᱢᱟᱝᱨᱮ ᱵᱷᱚᱹᱴ ᱥᱮ ᱪᱮᱫ ᱱᱤᱨᱵᱟᱪᱚᱱ ᱠᱚᱢᱤᱥᱚᱱ ᱨᱮᱞ ᱨᱮᱱᱟᱜ ᱡᱮᱠᱚ ᱢᱮᱱ ᱞᱮᱫᱟ ᱡᱮ ᱦᱮ ᱟᱯᱮ ᱨᱟᱥᱛᱟ ᱜᱷᱟᱴ ᱞᱮ ᱵᱟᱜᱟᱣᱟ ᱛᱟᱯᱚᱨ ᱞᱟᱹᱭᱤᱱ ᱠᱚᱞᱮ ᱵᱟᱜᱟᱣ ᱛᱟᱯᱮᱭᱟ ᱫᱟᱜ ᱠᱚᱞᱮ ᱮᱢᱟ ᱯᱮᱭᱟ ᱚᱱᱟᱠᱚ ᱮᱠᱷᱚᱱᱚ ᱪᱮᱫᱼᱦᱚ ᱵᱟᱠᱚ ᱵᱟᱜᱟᱣ ᱟᱠᱟᱫ ᱛᱟᱞᱮᱭᱟ ᱟᱞᱮ ᱱᱚᱸᱰᱮ ᱱᱚᱸᱰᱮ ᱫᱟ ᱵᱚᱨᱥᱟ ᱠᱟᱞᱨᱮ ᱡᱮ ᱫᱟᱜ ᱦᱩᱭᱩᱜᱼᱟ ᱡᱚᱠᱷᱚᱱᱮ ᱫᱟᱜᱟ ᱛᱚᱠᱷᱚᱱ ᱱᱚᱜᱚ ᱱᱤᱭᱟᱹ ᱨᱟᱥᱛᱟ ᱠᱚ ᱫᱤᱭᱮ ᱠᱟᱡᱟᱠ ᱞᱚᱥᱚᱫᱚᱜᱼᱟ ᱟᱨ ᱱᱚᱸᱰᱮ ᱜᱤᱰᱽᱨᱟᱹ ᱠᱚᱦᱚ ᱢᱮᱱᱟᱜ ᱠᱚᱣᱟ ᱛᱚ ᱤᱥᱠᱩᱞ ᱠᱚᱞᱮᱡᱽᱨᱮᱱ ᱯᱟᱹᱴᱷᱩᱣᱟᱹ ᱠᱚᱦᱚᱸ ᱢᱮᱱᱟᱜ ᱟᱠᱟᱫ ᱠᱚᱣᱟ ᱩᱱᱠᱩ ᱦᱚ ᱫᱟᱜ ᱥᱚᱢᱚᱭ ᱞᱚᱥᱚᱫ ᱞᱚᱥᱚᱫ ᱛᱮ ᱤᱥᱠᱩᱞ ᱠᱚᱞᱮᱡᱽ ᱠᱚ ᱪᱟᱞᱟᱜ ᱠᱚᱠᱚ ᱟᱥᱠᱮᱛᱚᱜ ᱜᱮᱭᱟ ᱟᱨ ᱚᱥᱩᱵᱤᱫᱟ ᱠᱚ ᱵᱩᱡᱷᱟᱹᱣ ᱜᱮᱭᱟ ᱚᱥᱩᱵᱤᱫᱟᱜ ᱟᱠᱚ ᱠᱟᱡᱟᱠ ᱟᱨ ᱱᱚᱸᱰᱮ ᱞᱟᱹᱭᱤᱱ ᱦᱚ ᱴᱷᱤᱠ ᱢᱚᱛᱚ ᱵᱟᱝ ᱛᱟᱦᱮᱱᱟ ᱛᱚ ᱦᱮᱸ ᱟᱫᱚ ᱴᱷᱤᱠ ᱢᱚᱛᱚ ᱧᱤᱫᱟᱹ ᱵᱮᱲᱟ ᱜᱤᱫᱽᱨᱟᱹ ᱯᱟᱲᱦᱟᱜ ᱦᱚ ᱵᱟᱠᱚ ᱧᱟᱢᱟ ᱦᱮᱸ ᱦᱮᱸ ᱦᱮᱸ ᱦᱮᱸ ᱟᱨ ᱚᱱᱮ ᱵᱮᱵᱚᱥᱛᱟ ᱫᱚ ᱟᱵᱟᱨ ᱨᱟᱥᱛᱟ ᱜᱷᱟᱴ ᱨᱮᱱᱟᱜ ᱦᱚ ᱵᱮᱵᱚᱥᱛᱟ ᱠᱚᱨᱟᱣ ᱦᱩᱭᱩᱜᱼᱟ ᱡᱮᱢᱚᱱ ᱤᱭᱟᱹ ᱚᱨᱟ ᱨᱮᱛᱚ ᱨᱩᱜᱤᱠᱚ ᱢᱮᱱᱟᱜ ᱟᱠᱟᱫ ᱠᱚᱣᱟ ᱛᱚ ᱚᱱᱟ ᱠᱚᱨᱮᱦᱚ ᱵᱟᱹᱭᱚᱥᱚ ᱦᱚᱲ ᱵᱮᱥᱤ ᱢᱮᱱᱟᱜ ᱟᱠᱟᱫ ᱠᱚᱣᱟ ᱩᱱᱠᱩ ᱦᱚ ᱠᱟᱡᱟᱠ ᱨᱩᱣᱟᱹ ᱨᱩᱜᱤ ᱦᱚᱲ ᱞᱮᱠᱟ ᱢᱮᱱᱟᱜ ᱠᱟᱜ ᱠᱚᱭᱟ ᱩᱱᱠᱩ ᱦᱚᱸ ᱡᱚᱠᱷᱚᱱ ᱦᱟᱥᱯᱟᱛᱟᱞ ᱥᱮ ᱡᱟᱦᱟᱥᱮᱫ ᱞᱮ ᱤᱫᱤ ᱠᱚᱣᱟ ᱮᱢᱟᱨᱡᱮᱱᱥᱤ ᱡᱚᱠᱷᱚᱡ ᱱᱚᱸᱰᱮ ᱮᱢᱵᱩᱞᱮᱱᱥ ᱠᱚᱦᱚ ᱩᱱᱟᱹᱜ ᱩᱥᱟᱨᱟ ᱵᱟᱠᱚ ᱦᱮᱡ ᱜᱚᱫᱚᱜᱼᱟ ᱦᱮᱸ ᱵᱟᱠᱚ ᱦᱮᱡ ᱜᱚᱫᱚᱜᱼᱟ ᱟᱨ ᱵᱟᱠᱚ ᱦᱮᱡ ᱞᱟᱹᱜᱤᱫᱚᱜᱼᱟ ᱵᱟᱝ ᱵᱷᱟᱜᱮᱭᱟ ᱨᱟᱥᱛᱟ ᱜᱷᱟᱴ ᱠᱷᱟᱨᱟᱯ ᱜᱮᱛᱮ ᱚᱱᱟᱛᱮᱢ ᱵᱟᱠᱚ ᱦᱮᱡ ᱜᱚᱫᱚᱜ ᱜᱮᱭᱟ ᱩᱱᱠᱩ ᱡᱟᱦᱟᱨᱮ ᱯᱷᱳᱱ ᱠᱚᱜᱮᱭᱟᱞᱮ ᱦᱟᱥᱯᱟᱛᱟᱞ ᱠᱷᱚᱡ ᱮᱢᱵᱩᱞᱮᱱᱥ ᱩᱱᱠᱩ ᱵᱟᱠᱚ ᱦᱮᱡ ᱞᱟᱜᱤᱛᱚᱜ ᱱᱚᱼᱱᱤᱭᱟᱹ ᱨᱟᱥᱛᱟ ᱜᱷᱟᱴ ᱠᱷᱟᱹᱛᱤᱨ ᱛᱮ ᱵᱟᱝ ᱵᱷᱟᱜᱤᱭᱟ ᱱᱚᱭᱼᱱᱤᱭᱟᱹ ᱨᱟᱥᱛᱟ ᱜᱷᱟᱴ ᱵᱟᱜᱟᱣᱱᱟᱭ ᱫᱩ ᱞᱟᱹᱠᱛᱤ ᱜᱮᱭᱟ ᱦᱮ ᱦᱮ ᱟᱨ ᱫᱟᱜ ᱟᱨ ᱫᱟᱜ ᱨᱮᱱᱟᱜ ᱵᱮᱵᱚᱥᱛᱟ ᱱᱚᱸᱰᱮ ᱦᱚ ᱢᱤᱫᱴᱮᱱ ᱟᱛᱳ ᱢᱚᱫᱽᱫᱷᱮ ᱨᱮᱦᱚ ᱢᱟᱱᱮ ᱢᱤᱫᱴᱮᱱ ᱥᱮ ᱛᱤᱱᱟᱹᱜ ᱠᱚᱞ ᱚᱱᱟᱦᱚ ᱚᱱᱟ ᱠᱚᱞ ᱨᱮᱦᱚ ᱢᱤᱫᱴᱮᱱ ᱥᱮ ᱵᱟᱨᱮᱭᱟ ᱠᱚᱞ ᱢᱮᱱᱟᱜ ᱠᱟᱫᱟ ᱚᱱᱟ ᱠᱚᱞ ᱨᱮᱦᱚ ᱫᱟᱜ ᱢᱚᱡᱽᱛᱮ ᱵᱟᱝ ᱛᱩᱫᱩᱜᱼᱟ ᱚᱱᱟ ᱠᱚᱞ ᱠᱩᱭᱟᱹᱠᱚ ᱢᱮᱱᱠᱟ ᱛᱟᱦᱮᱱᱟ ᱡᱮ ᱦᱮᱸ ᱠᱚᱞ ᱞᱮ ᱵᱟᱹᱤᱥᱟᱹᱣ ᱯᱮᱭᱟ ᱥᱟᱨᱢᱟᱨᱥᱟᱞ ᱟᱯᱮᱭᱟᱞᱮ ᱜᱷᱚᱨᱮ ᱜᱷᱚᱨᱮ ᱠᱚᱞ ᱠᱚᱞᱟ ᱯᱮᱭᱟᱞᱮ ᱚᱱᱟᱠᱚᱦᱚ ᱢᱤᱫᱴᱮᱱ ᱦᱚ ᱵᱟᱠᱚ ᱠᱚᱨᱟᱣ ᱠᱟᱫᱟ ᱢᱮᱱᱫᱟᱠᱩ ᱡᱮ ᱦᱮ ᱦᱮ ᱦᱩᱭᱩᱜᱼᱟ ᱦᱟᱸᱜ ᱦᱮᱸ ᱦᱮᱸ ᱢᱟᱱᱮ ᱫᱟᱜ ᱦᱚᱸ ᱪᱟᱞᱟᱣ ᱟᱜᱩᱞᱮ ᱪᱟᱞᱟᱜ ᱜᱮᱭᱟᱛᱚ ᱟᱨ ᱱᱚᱸᱰᱮ ᱦᱚ ᱢᱟᱱᱮ ᱫᱟᱠᱟ ᱩᱛᱩ ᱤᱥᱤᱱ ᱢᱟᱱᱮ ᱢᱟᱱᱮ ᱠᱚᱞ ᱫᱟᱜ ᱜᱟᱹᱰᱤᱭᱟᱹ ᱫᱟᱜ ᱦᱚ ᱩᱱᱟᱹᱜ ᱵᱟᱝ ᱥᱟᱯᱷᱟᱣᱟ ᱡᱮ ᱚᱱᱟ ᱜᱟᱹᱰᱤᱭᱟᱹ ᱫᱟᱜ ᱛᱮᱞᱮ ᱫᱟᱠᱟ ᱩᱛᱩᱞᱮ ᱤᱥᱤᱱᱟ ᱠᱚᱞ ᱠᱚᱦᱚ ᱚᱱᱮ ᱯᱟᱸᱪ ᱠᱤᱠᱳᱢᱤᱴᱟᱨ ᱥᱟᱺᱜᱤᱧ ᱩᱱᱟᱹᱜ ᱥᱟᱺᱜᱤᱧ ᱥᱟᱺᱜᱤᱧ ᱠᱚᱞ ᱮᱴᱟᱜ ᱴᱚᱞᱟ ᱠᱷᱚᱡ ᱫᱟᱜ ᱟᱹᱜᱩ ᱠᱟᱛᱮᱞᱮ ᱟᱹᱜᱩᱭᱟ ᱦᱮ ᱟᱫᱚ ᱚᱱᱟᱜᱤᱧ ᱢᱮᱱᱮᱠᱟᱱ ᱛᱟᱦᱮᱱᱟ ᱡᱮ ᱨᱤᱯᱚᱴᱟᱨ ᱥᱟᱦᱮᱵᱽ ᱡᱮ ᱟᱹᱰᱤ ᱩᱥᱟᱨᱟᱭ ᱵᱮᱱ ᱡᱮᱱᱚ ᱱᱚᱜᱼᱚ ᱱᱩᱠᱩ ᱥᱚᱢᱚᱥᱟ ᱡᱮᱱᱚ ᱥᱚᱢᱟᱫᱷᱟᱱ ᱠᱟᱛᱮᱞᱮᱢ ᱟᱭᱢᱟᱫᱤᱱ ᱠᱷᱚᱡ ᱱᱚᱝᱠᱟᱱᱟᱜ ᱵᱮᱵᱚᱥᱛᱟᱨᱮ ᱵᱷᱩᱜᱟᱹᱜ ᱠᱟᱱᱟᱞᱮ ᱟᱞᱮ ᱦᱮᱸ ᱟᱹᱰᱤ ᱞᱚᱜᱚᱱᱜᱮ ᱜᱚᱴᱟ ᱯᱟᱥᱱᱟᱣᱢᱮ ᱟᱨ ᱡᱮᱱᱚ ᱥᱚᱨᱠᱟᱨ ᱠᱚᱴᱷᱮᱱ ᱡᱮᱱᱚ ᱪᱟᱞᱟᱣ ᱡᱮ ᱥᱚᱨᱠᱟᱨ ᱡᱮᱱᱚ ᱟᱸᱡᱚᱢ ᱡᱮ ᱟᱨ ᱩᱥᱟᱹᱨᱟ ᱡᱮᱱᱚ ᱟᱞᱮ ᱱᱤᱭᱟᱹ ᱟᱛᱳ ᱠᱚᱨᱮ ᱡᱮᱱᱚᱭ ᱵᱮᱵᱚᱥᱛᱟ ᱫᱚᱦᱚᱭ ᱫᱟᱠᱚ ᱢᱮᱱ ᱠᱟᱛᱷᱟ ᱞᱟᱹᱭ ᱡᱮ ᱱᱤᱭᱟᱹᱠᱚ ᱠᱚᱨᱟᱣ ᱞᱮᱭᱟ ᱡᱮᱱᱚ ᱞᱚ ᱩᱥᱟᱹᱨᱟ ᱛᱟᱲᱟᱛᱟᱲᱤ ᱡᱮᱱᱚ ᱞᱮ ᱥᱚᱢᱟᱫᱷᱟᱱ ᱤᱭᱟᱹ ᱫᱩᱨᱵᱷᱤᱛᱤᱨ ᱢᱟᱱᱮ ᱵᱤᱯᱚᱫ ᱥᱮᱱᱮ ᱨᱚᱠᱷᱟᱜᱼᱞᱮ ᱫᱤᱜᱫᱷᱟ ᱠᱷᱚᱱ ᱡᱮᱱᱚ ᱵᱟᱱᱪᱟᱜᱼᱞᱮ ᱦᱮᱸ ᱦᱮᱸ ᱦᱮᱸ ᱱᱤᱭᱟᱹᱠᱚ ᱵᱮᱯᱟᱨᱫᱚ ᱱᱤᱛᱚᱜ ᱫᱚ ᱚᱱᱟᱠᱚᱜᱮ ᱛᱟᱦᱮᱠᱟᱱᱟ ᱫᱟᱜ ᱨᱮᱱᱟᱜ ᱥᱚᱢᱚᱥᱥᱟ ᱛᱟᱦᱮᱞᱮᱱ ᱛᱟᱞᱮᱭᱟ ᱟᱨ ᱚᱱᱮ ᱨᱟᱥᱛᱟ ᱜᱷᱟᱴ ᱟᱨ ᱚᱱᱮ ᱨᱟᱥᱛᱟ ᱜᱷᱟᱴᱜᱮ ᱟᱨ ᱢᱮᱱᱮᱫ ᱠᱟᱱ ᱛᱟᱦᱮᱱᱟ ᱟᱨ ᱱᱚᱸᱰᱮ ᱢᱤᱫᱴᱟᱱ ᱢᱤᱫᱴᱟᱱ ᱥᱤᱠᱠᱷᱟ ᱠᱮᱱᱫᱨᱚ ᱵᱮᱵᱚᱥᱛᱟ ᱛᱟᱦᱮᱞᱮᱱ ᱠᱷᱟᱱ ᱦᱩᱭ ᱠᱚᱜᱼᱟ ᱥᱤᱠᱷᱟ ᱠᱮᱱᱫᱨᱚ ᱵᱮᱵᱚᱥᱛᱟ ᱟᱨ ᱥᱟᱥᱛᱚ ᱠᱮᱱᱫᱨᱚ ᱵᱮᱵᱚᱥᱛᱟ ᱛᱟᱦᱮᱸ ᱞᱮᱱ ᱠᱷᱟᱡ ᱟᱹᱰᱤ ᱟᱹᱰᱤ ᱟᱴ ᱥᱟᱨᱦᱟᱣᱞᱮ ᱛᱟᱦᱮᱠᱚᱜᱼᱟ ᱦᱮᱸ ᱦᱮᱸ ᱦᱮᱸ ᱢᱤᱫᱴᱟᱝ ᱥᱟᱥᱛᱚ ᱠᱮᱱᱫᱨᱚ ᱛᱟᱦᱮᱸ ᱞᱮᱱ ᱠᱷᱟᱡ ᱥᱩᱨ ᱥᱩᱨᱼᱥᱩᱯᱩᱨ ᱠᱚᱨᱮ ᱛᱟᱦᱮ ᱞᱮᱱᱠᱷᱟᱡ ᱟᱹᱰᱤ ᱵᱷᱟᱜᱮ ᱢᱟᱱᱮ ᱨᱟᱱ ᱫᱚᱠᱟᱱ ᱠᱚ ᱛᱟᱦᱮ ᱞᱮᱱᱠᱷᱟᱡ ᱟᱞᱮ ᱦᱩ ᱨᱟᱱ ᱫᱚᱠᱟᱱ ᱠᱚᱨᱮ ᱢᱟᱱᱮ ᱜᱤᱫᱽᱨᱟᱹ ᱠᱚᱦᱚ ᱦᱮᱱᱟᱜ ᱟᱠᱟᱫ ᱠᱚᱣᱟ ᱟᱵᱚ ᱦᱟᱲᱟᱢ ᱵᱩᱰᱷᱦᱤ ᱠᱚ ᱢᱮᱱᱟᱜ ᱟᱠᱟᱫ ᱠᱚᱣᱟ ᱩᱱᱠᱩ ᱦᱚ ᱢᱟᱱᱮ ᱨᱟᱱ ᱠᱚ ᱠᱤᱨᱤᱝ ᱟᱹᱰᱤ ᱥᱟᱺᱜᱤᱧᱛᱮ ᱪᱟᱞᱟᱣ ᱦᱩᱭᱩᱜ ᱛᱟᱞᱮᱭᱟ ᱟᱹᱰᱤ ᱥᱟᱺᱜᱤᱧ ᱴᱚᱞᱟ ᱠᱚᱛᱮ ᱪᱟᱞᱟᱣ ᱦᱩᱭᱩᱜ ᱛᱟᱞᱮᱭᱟ ᱫᱤᱠᱩ ᱴᱚᱞᱟ ᱠᱚ ᱪᱟᱞᱟᱣ ᱦᱩᱭᱩᱜ ᱛᱟᱞᱮᱭᱟ ᱫᱤᱠᱩ ᱴᱚᱞᱟ ᱯᱟᱲᱚᱢ ᱦᱮᱸ ᱦᱮᱸ ᱦᱮᱸ ᱟᱹᱰᱤ ᱥᱟᱺᱜᱤᱧ ᱪᱟᱞᱟᱣ ᱦᱩᱭᱩᱜ ᱛᱟᱞᱮᱭᱟ ᱟᱫᱚ ᱚᱱᱟᱜᱤᱧ ᱢᱮᱱᱮᱫᱼᱠᱟᱱ ᱛᱟᱦᱮᱱᱟ ᱴᱚᱞᱟ ᱥᱩᱨ ᱥᱩᱯᱩᱨ ᱡᱮᱱᱚ ᱥᱩᱨ ᱥᱩᱯᱩᱨ ᱡᱮᱱᱚ ᱢᱤᱫᱴᱮᱱ ᱨᱟᱱ ᱫᱚᱠᱟᱱ ᱛᱟᱦᱮ ᱞᱮᱱ ᱥᱟᱥᱛᱚ ᱠᱮᱱᱫᱨᱚ ᱨᱟᱱ ᱫᱚᱠᱟᱱ ᱟᱨ ᱥᱮ ᱥᱤᱠᱷᱟᱹ ᱵᱮᱵᱚᱥᱛᱟ ᱛᱟᱦᱮ ᱞᱮᱱᱠᱷᱟᱱ ᱟᱹᱰᱤ ᱵᱷᱟᱜᱤ ᱦᱩᱭ ᱠᱚᱜᱼᱟ

ᱦᱢ ᱦᱢ ᱦᱢ ᱦᱢ ᱦᱢ ᱦᱢ ᱦᱢ ᱦᱮᱸ ᱚᱱᱮ ᱩᱱᱠᱩ ᱡᱚᱦᱟᱨ ᱜᱮ